ᱱᱤᱛᱚᱜ ᱡᱟᱦᱟᱸ ᱱᱚᱣᱟ ᱡᱩᱜᱽᱨᱮ ᱦᱩᱭᱩᱜ ᱠᱟᱱᱟ ᱢᱟᱱᱮ ᱟᱢ ᱢᱟᱲᱟᱝ ᱢᱟᱲᱟᱝ ᱫᱚ ᱛᱟᱦᱮᱱᱟ ᱱᱚᱝᱠᱟ ᱵᱟᱝ ᱦᱩᱭᱩᱜ ᱛᱟᱦᱮᱱᱟ ᱯᱷᱤᱨ ᱱᱤᱛᱚᱝ ᱫᱚ ᱚᱱᱠᱟᱜᱮ ᱟᱹᱰᱤ ᱢᱟᱨᱟᱝ ᱢᱟᱨᱟᱝ ᱟᱸᱜ ᱤᱭᱟᱹᱨᱮ ᱦᱤᱡᱩᱜ ᱠᱟᱱ ᱛᱟᱦᱮᱱᱟ ᱯᱷᱤᱨ ᱡᱟᱦᱟᱸ ᱤᱭᱟᱹ ᱠᱟᱛᱮᱫ ᱮᱢ ᱧᱮᱞ ᱫᱟᱲᱮᱭᱟᱜᱼᱟ ᱢᱟᱱᱮ ᱥᱮᱬᱟ ᱥᱮᱬᱟ ᱡᱟᱭᱜᱟ ᱠᱚᱨᱮᱢ ᱧᱮᱞ ᱫᱟᱲᱮᱭᱟᱜᱼᱟ ᱥᱩᱨ ᱥᱩᱨ ᱡᱟᱭᱜᱟ ᱠᱚᱨᱮ ᱚᱱᱟ ᱵᱟᱢ ᱧᱮᱞ ᱫᱟᱲᱮᱭᱟᱜᱼᱟ ᱚᱱᱠᱟᱜᱮ ᱢᱟᱱᱮ ᱟᱹᱰᱤᱜᱟᱱ ᱤᱭᱟᱹ ᱠᱚᱛᱮᱫ ᱦᱩᱭᱩᱜ ᱠᱟᱱᱟ ᱧᱮᱞ ᱫᱟᱲᱮᱭᱟᱜᱼᱟ ᱵᱚ ᱠᱤ ᱡᱟᱦᱟᱸ ᱦᱩᱭᱩᱜ ᱠᱟᱱᱟ ᱦᱩᱭᱱᱟ ᱠᱤ ᱡᱮᱲᱚ ᱥᱤᱱᱮᱢᱟᱱ ᱚᱱᱟ ᱠᱚᱨᱮᱢ ᱧᱮᱞ ᱫᱟᱲᱮᱭᱟᱜᱼᱟ ᱠᱤ ᱢᱟᱨᱟᱝ ᱢᱟᱨᱟᱝ ᱟᱸᱜ ᱤᱭᱟᱹ ᱠᱚ ᱦᱮᱡ ᱠᱟᱛᱮᱫ ᱮᱢ ᱧᱮᱞ ᱫᱟᱲᱮᱭᱟᱜᱼᱟ ᱯᱷᱤᱨ ᱥᱩᱨ ᱠᱚᱨᱮᱫ ᱚᱱᱟ ᱤᱭᱟᱹ ᱠᱚ ᱵᱟᱝ ᱦᱤᱡᱩᱜᱼᱟ ᱚᱱᱟ ᱠᱷᱟᱹᱛᱤᱨ ᱚᱱᱟᱨᱮ ᱟᱹᱰᱤ ᱠᱟᱹᱢᱭᱟᱹᱫ ᱜᱮ ᱢᱮᱱᱟᱜᱼᱟ